ᱤᱯᱤᱞ ᱵᱟᱨᱮᱛᱮ ᱢᱤᱫᱽᱵᱟᱨ ᱠᱟᱛᱷᱟᱧ ᱞᱟᱹᱭ ᱮᱫᱟ ᱡᱟᱦᱟᱸ ᱫᱚ ᱥᱮᱫᱟᱭ ᱜᱚᱲᱚᱢ ᱦᱟᱲᱟᱢ ᱠᱚᱠᱚ ᱞᱟᱹᱭ ᱟᱹᱜᱩ ᱟᱠᱟᱫ ᱠᱟᱛᱷᱟ ᱠᱚ ᱟᱞᱮ ᱡᱚᱠᱷᱚᱱ ᱥᱮᱫᱟᱭ ᱦᱩᱰᱤᱧ ᱜᱮᱞᱮ ᱛᱟᱦᱮᱸ ᱠᱟᱱᱟ ᱛᱚᱠᱷᱚᱱ ᱫᱚ ᱜᱚᱲᱚᱢ ᱦᱟᱲᱟᱢ ᱥᱟᱣ ᱢᱤᱫᱽᱥᱟᱣ ᱛᱮᱞᱮ ᱛᱟᱦᱮᱱ ᱠᱟᱱ ᱛᱟᱦᱮᱱᱟ ᱨᱟᱪᱟᱨᱮ ᱯᱟᱨᱠᱚᱢ ᱨᱮ ᱜᱤᱛᱤᱡᱚᱜ ᱠᱟᱱ ᱛᱟᱦᱮᱱᱟᱞᱮ ᱮᱱᱮᱦᱟᱜ ᱟᱹᱭᱩᱵ ᱵᱮᱲᱟ ᱟᱨ ᱩᱱ ᱚᱠᱛᱚ ᱨᱤᱜᱮ ᱤᱯᱤᱞ ᱦᱚᱠᱚ ᱨᱟᱠᱟᱵᱚᱜ ᱠᱟᱱ ᱛᱟᱦᱮᱱᱟ ᱥᱮᱨᱢᱟ ᱨᱮ ᱟᱨ ᱜᱤᱛᱤᱡ ᱡᱚᱠᱷᱮᱡ ᱜᱚᱲᱚᱢ ᱦᱟᱲᱟᱢ ᱥᱟᱶ ᱤᱯᱤᱞ ᱨᱮᱭᱟᱜ ᱠᱟᱛᱷᱟ ᱨᱟᱠᱟᱵᱚᱜ ᱠᱟᱱ ᱛᱟᱦᱮᱱᱟ ᱟᱨ ᱤᱯᱤᱞ ᱱᱤᱭᱮ ᱠᱟᱹᱦᱤᱱᱤᱭ ᱞᱟᱹᱭᱮᱫ ᱠᱟᱱ ᱛᱟᱦᱮᱱᱟᱭ ᱤᱯᱤᱞ ᱟᱜ ᱧᱩᱛᱩᱢ ᱮ ᱞᱟᱹᱭᱮᱫ ᱠᱟᱱ ᱛᱟᱦᱮᱱᱟᱭ ᱵᱷᱩᱨᱠᱟᱹ ᱤᱯᱤᱞ ᱥᱚᱨᱮᱱ ᱤᱯᱤᱞ ᱟᱨᱟᱬ ᱤᱯᱤᱞ ᱵᱩᱰᱷᱤ ᱯᱟᱨᱠᱚᱢ ᱤᱯᱤᱞ ᱤᱯᱤᱞ ᱦᱚᱸ ᱟᱭᱢᱟ ᱞᱮᱠᱟᱱ ᱤᱯᱤᱞ ᱢᱮᱱᱟᱜ ᱟᱠᱟᱫ ᱠᱚᱣᱟ ᱛᱤᱦᱮᱧ ᱜᱟᱯᱟ ᱛᱤᱱ ᱨᱮ ᱟᱨ ᱥᱮᱨᱚᱠᱚᱢ ᱤᱯᱤᱞᱟᱜ ᱠᱟᱛᱷᱟ ᱵᱟᱠᱚ ᱜᱟᱞᱢᱟᱨᱟᱣ ᱜᱮᱭᱟ ᱪᱮᱫᱟᱜ ᱥᱮ ᱡᱚᱛᱚᱦᱚᱲ ᱠᱚ ᱵᱮᱥᱛᱚ ᱪᱟᱵᱟ ᱟᱠᱟᱱᱟ ᱴᱤᱵᱷᱤ ᱢᱚᱵᱟᱭᱤᱞ ᱦᱮᱡ ᱛᱟᱭᱱᱚᱢ ᱫᱚ ᱥᱮ ᱨᱚᱠᱚᱢ ᱟᱨ ᱤᱯᱤᱞ ᱥᱟᱣ ᱠᱟᱛᱷᱟ ᱜᱮ ᱵᱟᱠᱚ ᱜᱟᱞᱢᱟᱨᱟᱜ ᱜᱮᱭᱟ ᱜᱚᱲᱚᱢ ᱦᱟᱲᱟᱢ ᱥᱟᱶ ᱱᱤᱡᱮᱫᱮᱨ ᱢᱚᱫᱽᱫᱷᱮ ᱦᱚᱸ ᱥᱚᱢᱯᱚᱨᱠᱚ ᱟᱫᱚᱜ ᱠᱟᱱᱟ